ᱤᱧᱟᱹᱜ ᱴᱚᱴᱷᱟᱨᱮ ᱥᱟᱸᱜᱷᱟᱨᱤᱭᱟᱹ ᱠᱚ ᱟᱹᱜᱩᱭ ᱞᱟᱹᱜᱤᱫ ᱱᱚᱝᱠᱟ ᱢᱤᱫᱴᱮᱱ ᱫᱤᱥᱦᱩᱫᱤᱥ ᱢᱮᱱᱟᱜᱼᱟ ᱡᱟᱦᱟᱸᱛᱮ ᱱᱚᱝᱠᱟᱱ ᱢᱤᱫᱴᱮᱱ ᱡᱟᱭᱜᱟ ᱛᱟᱦᱮᱱ ᱠᱷᱟᱱ ᱡᱟᱦᱟᱸᱨᱮ ᱟᱵᱚᱣᱟᱜ ᱠᱟᱞᱪᱟᱨ ᱥᱚᱢᱢᱚᱱᱫᱷᱮ ᱨᱚᱲ ᱥᱚᱢᱢᱞᱚᱱᱫᱷᱮ ᱨᱚᱲ ᱨᱚᱲ ᱨᱚᱲ ᱞᱟᱹᱜᱤᱫ ᱛᱮ ᱥᱮ ᱟᱨ ᱦᱚᱸ ᱟᱵᱚᱣᱟᱜ ᱠᱟᱹᱢᱤ ᱠᱚ ᱡᱚᱛᱚ ᱞᱮᱠᱟᱱ ᱢᱤᱫᱴᱮᱱ ᱢᱤᱫᱴᱮᱱ ᱡᱟᱭᱜᱟᱨᱮ ᱡᱚᱛᱚ ᱞᱮᱠᱟᱱ ᱡᱩᱢᱤᱫ ᱫᱟᱲᱮ ᱵᱚᱱ ᱩᱫᱩᱜ ᱨᱟᱠᱟᱵ ᱫᱟᱲᱮᱭᱟᱜ ᱚᱱᱠᱟᱱᱟᱜ ᱡᱟᱭᱜᱟ ᱵᱮᱱᱟᱣ ᱠᱟᱛᱮᱫ ᱥᱟᱸᱜᱤᱧ ᱨᱮᱱ ᱥᱮ ᱫᱤᱥᱚᱢ ᱨᱮᱱ ᱡᱟᱦᱟᱸᱭ ᱠᱚ ᱦᱮᱡ ᱠᱟᱛᱮ ᱚᱱᱟ ᱠᱚ ᱧᱮᱞ ᱫᱟᱲᱮᱭᱟᱜᱼᱟ ᱚᱸᱰᱮᱜᱮ ᱟᱵᱚᱣᱟᱜ ᱠᱟᱞᱪᱟᱨ ᱠᱚ ᱵᱩᱡᱷᱟᱹᱣ ᱫᱟᱲᱮᱭᱟᱜᱼᱟ ᱚᱱᱠᱟᱱ ᱢᱤᱫ ᱴᱮᱱ ᱡᱟᱭᱜᱟ ᱛᱟᱦᱮᱱ ᱠᱷᱟᱱ ᱛᱟᱞᱦᱮ ᱮᱴᱟᱜ ᱦᱚᱲ ᱦᱚᱸᱠᱚ ᱵᱩᱡᱷᱟᱹᱣ ᱫᱟᱲᱮᱭᱟᱜᱼᱟ ᱟᱵᱚᱣᱟᱜ ᱠᱟᱞᱪᱟᱨ ᱥᱚᱢᱢᱚᱱᱫᱷᱮ ᱥᱮ ᱛᱟᱭᱚᱢ ᱫᱟᱨᱟᱢ ᱦᱚᱸ ᱡᱟᱦᱟᱸᱭ ᱜᱤᱫᱽᱨᱟᱹ ᱯᱤᱫᱽᱨᱟᱹ ᱩᱱᱠᱩ ᱦᱚᱸ ᱠᱚ ᱧᱮᱞ ᱫᱟᱲᱮᱭᱟᱜᱼᱟ ᱟᱨ ᱚᱱᱟ ᱚᱱᱟ ᱠᱚ ᱡᱤᱱᱤᱥ ᱧᱮᱞ ᱠᱟᱛᱮᱫ ᱟᱵᱚᱣᱟᱜ ᱠᱟᱞᱪᱟᱨ ᱫᱚ ᱴᱤᱠᱟᱹᱣ ᱛᱟᱦᱮᱱᱟ